ᱥᱟᱬᱮᱥ ᱵᱤᱥᱚᱭ ᱨᱮᱫᱚ ᱥᱟᱸᱠᱪᱤ ᱠᱚᱨᱤᱢᱥᱤᱴᱤ ᱠᱚᱞᱮᱡᱽ ᱢᱮᱱᱟᱜ ᱟᱱ ᱯᱷᱮᱨ ᱵᱷᱩᱵᱽᱱᱮᱥᱥᱚᱨ ᱨᱮ ᱵᱷᱩᱵᱽᱱᱮᱥᱥᱚᱨ ᱨᱮᱦᱚᱸ ᱢᱮᱱᱟᱜ ᱟᱱᱤᱡ ᱵᱤᱱᱳᱵᱟᱵᱷᱟᱵᱮ ᱤᱭᱩᱱᱤᱵᱷᱟᱨᱥᱤᱴᱤ ᱟᱨ ᱚᱱᱟ ᱠᱚᱨᱮ ᱤᱧᱡᱤᱱᱤᱭᱟᱨᱤᱝ ᱥᱴᱩᱰᱮᱱᱴ ᱠᱚ ᱚᱱᱟ ᱠᱚᱨᱮᱱ ᱠᱚ ᱯᱟᱲᱦᱟᱜᱼᱟ ᱡᱟᱛᱮ ᱢᱟᱲᱟᱝ ᱥᱮᱱ ᱟᱠᱚ ᱤᱧᱡᱤᱱᱤᱭᱟᱨ ᱠᱚ ᱵᱮᱱᱟᱣ ᱫᱟᱲᱮᱭᱟᱜ ᱞᱮᱠᱟ ᱟᱨ ᱠᱚᱞᱮᱡᱽ ᱠᱚᱦᱚᱸ ᱱᱚᱰᱮ ᱡᱟᱢᱥᱮᱫᱽᱯᱩᱨ ᱨᱮ ᱢᱮᱱᱟᱜᱼᱟ ᱥᱟᱭᱮᱱᱥ ᱢᱟᱱᱮ ᱥᱟᱬᱮᱥ ᱤᱭᱟᱹ ᱵᱤᱥᱚᱭᱛᱮ ᱠᱚᱨᱤᱢᱥᱤᱴᱤ ᱚᱱᱟᱠᱚᱨᱮ ᱢᱮᱱᱟᱜ ᱟᱠᱟᱫᱼᱟ